ᱵᱟᱯᱞᱟ ᱫᱚ ᱮᱭᱟᱭ ᱜᱚᱴᱮᱱ ᱢᱮᱱᱟᱜᱼᱟ ᱚᱱᱟ ᱢᱚᱫᱽᱫᱷᱮᱨᱮ ᱟᱹᱨᱤᱪᱟᱹᱞᱤ ᱦᱤᱥᱟᱹᱵ ᱛᱮ ᱤᱧᱟᱹᱜ ᱡᱟᱦᱟᱸ ᱵᱟᱰᱟᱭ ᱢᱮᱱᱟᱜ ᱛᱤᱧᱟᱹ ᱤᱧᱫᱚ ᱚᱱᱟᱜᱤᱧ ᱞᱟᱹᱭ ᱥᱚᱫᱚᱨᱮᱫᱟ ᱚᱱᱟ ᱫᱚ ᱦᱩᱭᱩᱜ ᱠᱟᱱᱟ ᱡᱟᱦᱟᱸ ᱱᱤᱛᱳᱜ ᱟᱜ ᱵᱟᱯᱞᱟ ᱠᱚ ᱦᱩᱭᱩᱜ ᱠᱟᱱᱟ ᱚᱱᱟ ᱠᱚᱫᱚ ᱡᱮᱢᱚᱱ ᱧᱮᱞ ᱧᱮᱯᱮᱞ ᱧᱮᱞ ᱧᱮᱯᱮᱞ ᱥᱟᱶᱛᱮ ᱦᱚᱨᱚᱜ ᱵᱟᱸᱫᱮ ᱦᱚᱨᱚᱜ ᱵᱟᱸᱫᱮ ᱚᱠᱛᱚ ᱨᱮᱜᱮ ᱵᱟᱯᱞᱟ ᱨᱮᱱᱟᱜ ᱫᱤᱱ ᱠᱚᱫᱚ ᱠᱚ ᱴᱷᱟᱹᱣᱠᱟᱹ ᱩᱛᱟᱹᱨᱟ ᱫᱤᱱ ᱠᱚ ᱴᱷᱤᱠ ᱩᱛᱟᱹᱨ ᱠᱟᱛᱮᱫ ᱛᱟᱨᱯᱚᱨ ᱡᱟᱦᱟᱸ ᱵᱟᱯᱞᱟ ᱫᱤᱱ ᱥᱮᱴᱮᱨᱚᱜᱼᱟ ᱩᱱ ᱚᱠᱛᱚ ᱡᱟᱦᱟᱸ ᱠᱚ ᱦᱩᱭᱩᱜᱼᱟ ᱚᱱᱟ ᱠᱚᱫᱚ ᱦᱩᱭᱩᱜ ᱠᱟᱱᱟ ᱪᱷᱟᱢᱰᱟ ᱢᱟᱰᱚᱣᱟ ᱪᱷᱟᱢᱰᱟ ᱢᱟᱰᱚᱣᱟ ᱛᱟᱨᱯᱚᱨᱮ ᱫᱟᱜ ᱵᱟᱯᱞᱟ ᱫᱟᱜ ᱵᱟᱯᱞᱟ ᱥᱚᱢᱚᱭᱜᱮ ᱫᱟᱜ ᱵᱟᱯᱞᱟ ᱫᱟᱜ ᱵᱟᱯᱞᱟ ᱥᱚᱢᱚᱭ ᱜᱮ ᱫᱚᱝ ᱮᱱᱮᱡ ᱦᱩᱭᱩᱜᱼᱟ ᱥᱟᱶᱛᱮ ᱥᱩᱱᱩᱢ ᱥᱟᱥᱟᱝ ᱚᱡᱚᱜ ᱛᱟᱨᱯᱚᱨ ᱥᱟᱸᱜᱮ ᱵᱟᱹᱨᱭᱟᱹᱛ ᱟᱛᱮᱜ ᱵᱟᱹᱨᱭᱟᱹᱛ ᱪᱟᱞᱟᱣ ᱵᱟᱹᱨᱭᱟᱹᱛ ᱪᱟᱞᱟᱣ ᱯᱚᱨ ᱚᱸᱰᱮ ᱡᱟᱦᱟᱸ ᱦᱩᱭᱩᱜ ᱛᱮ ᱚᱱᱟ ᱫᱚ ᱦᱩᱭᱩᱜ ᱠᱟᱱᱟ ᱠᱩᱲᱤᱭᱟᱜ ᱚᱲᱟᱜ ᱨᱮ ᱡᱟᱦᱟᱸ ᱦᱩᱭᱩᱜ ᱛᱮ ᱡᱟᱣᱟᱭ ᱫᱟᱨᱟᱢ ᱡᱟᱣᱟᱭ ᱫᱟᱨᱟᱢ ᱯᱚᱨ ᱥᱤᱸᱫᱩᱨ ᱫᱟᱱ ᱥᱤᱸᱫᱩᱨ ᱫᱟᱱ ᱯᱚᱨ ᱛᱟᱨᱯᱚᱨᱮ ᱫᱚ ᱵᱟᱸᱫᱟᱱᱤ ᱮᱢᱟᱱ ᱛᱮᱭᱟᱜ ᱠᱚ ᱟᱨᱚ ᱮᱢᱟᱱ ᱠᱟᱹᱢᱤᱦᱚᱨᱟ ᱠᱚ ᱢᱮᱱᱟᱜᱼᱟ ᱱᱚᱣᱟᱜᱮ ᱟᱵᱚᱣᱟᱜ ᱟᱹᱨᱤᱪᱟᱹᱞᱤ ᱵᱟᱯᱞᱟ ᱫᱚ ᱚᱱᱟ ᱥᱟᱶᱛᱮ ᱱᱮᱛᱟᱨ ᱫᱚ ᱠᱚᱲᱟ ᱠᱩᱲᱤ ᱟᱠᱚᱛᱮ ᱠᱩᱥᱤ ᱠᱟᱛᱮᱫ ᱟᱠᱚ ᱛᱮᱦᱚᱸ ᱠᱚ ᱵᱟᱯᱞᱟ ᱡᱚᱝ ᱠᱟᱱᱟ